ᱟᱞᱮ ᱡᱚᱠᱷᱚᱱ ᱱᱚᱸᱰᱮ ᱵᱷᱳᱴ ᱦᱩᱭᱩᱜ ᱥᱚᱢᱚᱭ ᱢᱟᱱᱮ ᱵᱷᱳᱴ ᱦᱩᱭᱩᱜ ᱟᱛᱚ ᱯᱷᱳᱣᱡᱤ ᱠᱚᱠᱚ ᱦᱤᱡᱩᱜᱼᱟ ᱡᱚᱛᱚ ᱨᱚᱠᱚᱢ ᱜᱟᱨᱰ ᱠᱚ ᱫᱚᱦᱚ ᱠᱚᱣᱟ ᱡᱟᱛᱮ ᱵᱷᱳᱴ ᱵᱷᱳᱴ ᱮᱢ ᱦᱚᱲᱟᱜ ᱚᱥᱩᱵᱤᱫᱷᱟ ᱵᱟᱝ ᱦᱩᱭᱩᱜ ᱱᱚᱣᱟ ᱠᱟᱨᱚᱱ ᱛᱮᱠᱚ ᱫᱚᱦᱚ ᱠᱟᱠᱚᱣᱟ ᱟᱨ ᱟᱞᱮ ᱵᱷᱳᱴ ᱮᱢᱞᱮ ᱪᱟᱞᱟᱜᱼᱟ ᱢᱟᱱᱮ ᱴᱚᱞᱟᱨᱮᱱ ᱜᱟᱹᱰᱤ ᱠᱚᱛᱮ ᱠᱚ ᱤᱫᱤ ᱞᱮᱭᱟ ᱤᱫᱤ ᱞᱮᱭᱟ ᱠᱚ ᱛᱟᱨᱯᱚᱨ ᱴᱚᱞᱟᱨᱮᱱ ᱡᱟᱦᱟᱸᱭ ᱛᱟᱦᱮᱱᱟᱠᱚ ᱡᱚᱛᱚ ᱦᱚᱲ ᱜᱮ ᱱᱮᱛᱟ ᱯᱷᱮᱛᱟ ᱠᱚ ᱫᱚᱥᱮ ᱢᱟᱥᱮ ᱠᱚ ᱛᱤᱸᱜᱩ ᱠᱚᱣᱟ ᱩᱱᱠᱩ ᱠᱚ ᱟᱞᱮ ᱪᱟᱞᱟᱜ ᱥᱚᱢᱚᱭ ᱢᱟᱱᱮ ᱮᱢᱚᱱ ᱪᱟᱞᱟᱜ ᱟᱞᱮ ᱚᱸᱰᱮ ᱮᱢᱚᱱ ᱵᱷᱤᱲᱤᱜᱼᱟ ᱡᱚᱛᱚ ᱦᱚᱲᱟᱜ ᱫᱷᱟᱠᱠᱟ ᱫᱷᱟᱹᱠᱠᱤ ᱫᱷᱟᱠᱠᱟ ᱫᱷᱟᱹᱠᱠᱤ ᱦᱩᱭᱩᱜᱼᱟ ᱫᱷᱟᱠᱠᱟ ᱫᱷᱟᱹᱠᱠᱤ ᱦᱩᱭᱩᱜᱼᱟ ᱛᱚᱠᱷᱚᱱ ᱯᱷᱳᱣᱡᱤ ᱠᱚᱠᱚ ᱦᱤᱡᱩᱜᱼᱟ ᱜᱟᱨᱰ ᱢᱟᱨᱰ ᱠᱚ ᱢᱟᱱᱮ ᱮᱢ ᱥᱚᱢᱚᱭ ᱦᱚᱸ ᱮᱢᱚᱱ ᱠᱤᱪᱷᱩ ᱠᱤᱪᱷᱩ ᱞᱟᱭᱤᱱ ᱨᱮᱢ ᱛᱤᱸᱜᱩ ᱠᱚᱜ ᱨᱮᱦᱚᱸ ᱵᱟᱢ ᱛᱟᱦᱮᱸ ᱫᱟᱲᱮᱭᱟᱜᱼᱟ ᱦᱟᱱᱛᱮ ᱱᱟᱛᱮᱜ ᱨᱮᱦᱚᱸ ᱵᱟᱢ ᱛᱟᱦᱮᱸ ᱫᱟᱲᱮᱭᱟᱜᱼᱟ ᱚᱱᱮ ᱚᱱᱠᱟᱢ ᱦᱩᱭᱩᱜᱼᱟ ᱢᱟᱱᱮ ᱤᱧᱟᱹᱜ ᱮᱥᱠᱟᱨ ᱡᱮ ᱚᱥᱩᱵᱤᱫᱷᱟ ᱦᱩᱭᱩᱜ ᱠᱟᱱᱟ ᱱᱚᱣᱟ ᱫᱚ ᱵᱟᱝ ᱡᱚᱛᱚ ᱦᱚᱲᱟᱜ ᱜᱮ ᱚᱥᱩᱵᱤᱫᱷᱟ ᱦᱩᱭᱩᱜ ᱛᱟᱞᱮᱭᱟ ᱵᱩᱡᱷᱟᱹᱣ ᱵᱩᱛᱷ ᱮᱢᱚᱱ ᱵᱷᱤᱲᱚᱜᱼᱟ ᱵᱟᱝ ᱦᱟᱡᱟᱨ ᱦᱟᱡᱟᱨ ᱦᱚᱲ ᱠᱚ ᱦᱤᱡᱩᱜᱼᱟ ᱵᱩᱡᱷᱟᱹᱣ ᱵᱷᱳᱴ ᱮᱢ ᱥᱚᱢᱚᱭ ᱮᱢᱚᱱ ᱢᱟᱱᱮ ᱚᱠᱚᱭ ᱥᱟᱭᱠᱮᱞ ᱠᱚᱛᱮ ᱠᱚ ᱪᱟᱞᱟᱜᱼᱟ ᱞᱟᱭᱤᱱᱨᱮ ᱫᱤᱠᱩ ᱛᱷᱮᱠᱮ ᱦᱚᱲ ᱛᱷᱮᱠᱮ ᱥᱟᱱᱛᱟᱲ ᱛᱷᱮᱠᱮ ᱵᱟᱹᱣᱨᱤ ᱵᱮᱠᱛᱤ ᱛᱷᱮᱠᱮ ᱩᱱᱟᱹᱜ ᱜᱟᱱ ᱦᱚᱲ ᱠᱟᱹᱴᱤᱡ ᱯᱟᱨᱟᱝ ᱡᱟᱭᱜᱟ ᱨᱮ ᱚᱠᱟ ᱨᱮᱢ ᱛᱟᱦᱮᱱᱟ ᱛᱤᱸᱜᱩᱜ ᱟᱢ ᱞᱟᱭᱤᱱ ᱟᱢ ᱵᱟᱦᱨᱮ ᱨᱮ ᱞᱟᱭᱤᱱ ᱠᱚᱜ ᱢᱮ ᱟᱹᱰᱤ ᱥᱟᱺᱜᱤᱧ ᱥᱮᱛᱟᱜ ᱮᱢ ᱪᱟᱞᱟᱜᱼᱟ ᱥᱮᱭ ᱥᱟᱛ ᱟᱴ ᱵᱟᱡᱮᱢ ᱦᱤᱡᱩᱜᱼᱟ ᱧᱤᱫᱟᱹ ᱛᱟᱦᱞᱮ ᱱᱚᱜ ᱱᱚᱣᱟᱜᱮ ᱟᱞᱮᱭᱟᱜ ᱫᱚ ᱚᱥᱩᱵᱤᱫᱷᱟ ᱫᱚ